ᱤᱧ ᱫᱚ ᱟᱲᱟᱜ ᱵᱷᱟᱡᱟ ᱟᱲᱟᱜ ᱨᱟᱥᱮ ᱡᱤᱞ ᱩᱛᱩ ᱦᱟᱠᱩ ᱩᱛᱩ ᱨᱚᱠᱚᱡ ᱞᱮᱴᱚ ᱫᱟᱠᱟ ᱩᱛᱩ ᱟᱹᱰᱤ ᱢᱚᱡᱽ ᱤᱧ ᱠᱩᱥᱤᱣᱟᱜᱼᱟ ᱤᱧ ᱫᱚ ᱢᱚᱴᱨᱟ ᱤᱫᱤ ᱠᱟᱛᱮ ᱢᱟᱴᱷ ᱨᱮ ᱛᱤᱠᱤᱱ ᱵᱮᱲᱟ ᱫᱚ ᱞᱟᱸᱜᱟ ᱨᱮᱸᱜᱮᱡ ᱟᱹᱰᱤ ᱢᱚᱡᱽ ᱤᱧ ᱠᱩᱥᱤᱭᱟᱜᱼᱟ